ᱟᱢ ᱛᱟᱭᱚᱢ ᱫᱟᱨᱟᱢ ᱪᱮᱫ ᱮᱢ ᱪᱤᱠᱟᱹᱭᱟ ᱵᱮᱵᱥᱟᱭᱟᱢ ᱥᱮ ᱪᱟᱥ ᱵᱟᱥ ᱥᱮ ᱥᱤᱢ ᱢᱮᱨᱚᱢ ᱮᱢ ᱟᱹᱥᱩᱞ ᱠᱚᱣᱟ ᱥᱮᱢ ᱪᱟᱠᱨᱤᱭᱟ ᱱᱚᱣᱟ ᱠᱚ ᱢᱩᱫᱽ ᱨᱮ ᱢᱤᱫ ᱴᱟᱱ ᱟᱢ ᱠᱩᱥᱤ ᱛᱮ ᱞᱟᱹᱭ ᱢᱮ ᱛᱟᱭᱚᱢ ᱫᱟᱨᱟᱢ ᱤᱧ ᱥᱤᱢ ᱤᱧ ᱪᱟᱥ ᱠᱚᱣᱟ ᱡᱟᱦᱟᱸ ᱫᱚ ᱯᱚᱞᱴᱨᱤ ᱯᱷᱟᱨᱟᱢ ᱤᱧ ᱵᱮᱱᱟᱣᱟ ᱱᱚᱣᱟ ᱠᱚ ᱯᱚᱞᱴᱨᱤ ᱯᱷᱟᱨᱢ ᱵᱮᱱᱟᱣ ᱠᱟᱛᱮᱫ ᱤᱧ ᱯᱚᱞᱴᱨᱤ ᱪᱟᱥ ᱠᱚᱣᱟᱹᱧ ᱱᱩᱠᱩ ᱯᱚᱞᱴᱨᱤ ᱫᱚ ᱵᱮᱠᱛᱤᱜᱚᱛᱚ ᱵᱷᱟᱛ ᱛᱮ ᱦᱚᱸ ᱪᱟᱥ ᱜᱟᱱᱚᱜ ᱟ ᱟᱨ ᱠᱚᱢᱯᱟᱱᱤ ᱨᱮᱱ ᱯᱚᱞᱴᱨᱤ ᱥᱤᱢ ᱪᱟᱥ ᱜᱟᱱᱚᱜ ᱟ ᱠᱚᱢᱯᱟᱱᱤ ᱢᱮᱱ ᱛᱮ ᱫᱚ ᱠᱚ ᱦᱩᱭᱩᱜ ᱠᱟᱱᱟ ᱥᱩᱜᱽᱱᱟ ᱠᱚᱢᱯᱟᱱᱤ ᱥᱟᱞᱤᱢᱟᱨ ᱠᱚᱢᱯᱟᱱᱤ ᱟᱭ ᱵᱤ ᱟᱨᱚ ᱟᱹᱰᱤ ᱞᱮᱠᱟᱱ ᱥᱤᱢ ᱪᱟᱥ ᱞᱟᱹᱜᱤᱫ ᱠᱚᱢᱯᱟᱱᱤ ᱢᱮᱱᱟᱜ ᱠᱚᱣᱟ ᱱᱩᱠᱩ ᱪᱟᱥ ᱫᱚ ᱵᱟᱨ ᱞᱮᱠᱟ ᱛᱮᱜᱮ ᱵᱮᱠᱛᱤᱜᱚᱛᱚ ᱟᱨ ᱠᱚᱢᱯᱟᱱᱤ ᱨᱮᱱ ᱦᱚᱸ ᱜᱟᱱᱚᱜ ᱟ ᱱᱩᱠᱩ ᱪᱟᱥ ᱨᱮᱱᱟᱜ ᱚᱡᱮ ᱦᱩᱭᱩᱜ ᱠᱟᱱᱟ ᱟᱵᱚ ᱡᱟᱦᱟᱸ ᱥᱚᱝᱥᱟᱨ ᱨᱮᱱᱟᱜ ᱠᱷᱚᱨᱚᱪ ᱠᱷᱚᱨᱪᱟ ᱠᱚ ᱥᱟᱱᱟᱢ ᱞᱮᱠᱟᱱ ᱱᱚᱸᱰᱮ ᱠᱷᱚᱱ ᱴᱟᱠᱟ ᱨᱚᱡᱜᱟᱨ ᱠᱟᱛᱮᱫ ᱥᱟᱝᱥᱟᱨ ᱪᱟᱞᱟᱣ ᱨᱮᱱᱟᱜ ᱠᱚᱱᱚ ᱮᱴᱠᱮᱴᱚᱬᱮ ᱥᱮ ᱴᱟᱠᱟ ᱯᱚᱭᱥᱟ ᱨᱮᱱᱟᱜ ᱮᱴᱠᱮᱴᱚᱬᱮ ᱫᱚ ᱵᱟᱝ ᱛᱟᱦᱮᱸᱱᱟ ᱚᱱᱟ ᱛᱮᱜᱮ